ᱵᱷᱟᱨᱚᱛ ᱫᱤᱥᱚᱢ ᱨᱮ ᱱᱤᱛᱚᱝ ᱫᱚ ᱨᱟᱡᱽᱱᱤᱛᱤ ᱨᱮᱭᱟᱜ ᱟᱹᱰᱤ ᱟᱱᱟᱴ ᱪᱟᱞᱟᱜ ᱠᱟᱱᱟ ᱚᱠᱟ ᱫᱚᱞ ᱦᱚᱸ ᱟᱠᱚ ᱟᱠᱚ ᱵᱟᱠᱚ ᱜᱟᱯᱟᱞᱢᱟᱨᱟᱣ ᱢᱤᱫ ᱫᱟᱲᱮᱭᱟᱜ ᱠᱟᱱᱟ ᱫᱤᱥᱚᱢ ᱨᱮ ᱞᱟᱦᱟᱱᱛᱤ ᱵᱟᱝ ᱦᱩᱭᱩᱜ ᱠᱟᱱᱟ ᱰᱮᱵᱷᱞᱚᱯᱢᱮᱱᱴ ᱵᱟᱝ ᱦᱩᱭᱩᱜ ᱠᱟᱱᱟ ᱪᱮᱫ ᱛᱮᱦᱚᱸ ᱰᱮᱵᱷᱞᱚᱯ ᱜᱮ ᱵᱟᱠᱚ ᱫᱟᱲᱮ ᱟᱠᱟᱫᱼᱟ ᱱᱟᱛᱮ ᱚᱞᱚᱜ ᱯᱟᱲᱦᱟᱣ ᱨᱮᱦᱚᱸ ᱱᱚᱠᱨᱤ ᱪᱟᱹᱠᱨᱤ ᱨᱮᱦᱚᱸ ᱵᱷᱟᱨᱚᱛ ᱥᱚᱨᱠᱟᱨ ᱱᱤᱛᱚᱜ ᱯᱟᱹᱴᱷᱩᱣᱟᱹ ᱠᱚ ᱱᱚᱠᱨᱤ ᱵᱟᱝᱮ ᱮᱢ ᱫᱟᱲᱮᱭᱟᱠᱚ ᱠᱟᱱᱟ ᱟᱨ ᱯᱟᱹᱴᱷᱩᱣᱟᱹ ᱠᱚᱦᱚᱸ ᱱᱚᱠᱨᱤ ᱵᱟᱝᱞᱛᱮ ᱞᱟᱦᱟ ᱥᱮᱫ ᱯᱟᱲᱦᱟᱣ ᱨᱮᱭᱟᱜ ᱫᱟᱣ ᱵᱟᱠᱚ ᱧᱟᱢ ᱫᱟᱲᱮᱭᱟᱜ ᱠᱟᱱᱟ ᱟᱹᱰᱤ ᱟᱱᱟᱴ ᱨᱮ ᱢᱮᱱᱟᱜ ᱠᱚᱣᱟ ᱯᱟᱹᱴᱷᱩᱣᱟᱹ ᱠᱚᱦᱚᱸ ᱟᱨ ᱱᱤᱛᱚᱜ ᱵᱤᱨᱼᱵᱩᱨᱩ ᱨᱮ ᱫᱟᱨᱮ ᱠᱚ ᱢᱟᱜ ᱪᱟᱵᱟᱭᱮᱜᱼᱟ ᱵᱩᱨᱩ ᱫᱟᱨᱮ ᱠᱚ ᱢᱟᱜᱽ ᱮᱜᱼᱟ ᱵᱤᱨ ᱨᱮᱦᱚᱸ ᱫᱟᱨᱮ ᱠᱚ ᱢᱟᱜᱽ ᱮᱜᱼᱟ ᱵᱤᱨ ᱨᱮᱱ ᱡᱟᱱᱣᱟᱨ ᱠᱚ ᱟᱹᱛᱩ ᱫᱤᱥᱚᱢ ᱥᱮᱫ ᱠᱚ ᱦᱤᱡᱩᱜ ᱠᱟᱱᱟ ᱟᱨ ᱟᱹᱛᱩ ᱫᱤᱥᱚᱢ ᱦᱮᱡ ᱠᱟᱛᱮᱫ ᱚᱲᱟᱜ ᱫᱩᱣᱟᱹᱨ ᱠᱚ ᱨᱟᱹᱯᱩᱫᱮᱜᱼᱟ ᱵᱤᱨ ᱨᱮ ᱪᱮᱫ ᱦᱚᱸ ᱵᱟᱹᱱᱩᱜ ᱛᱮ ᱩᱱᱠᱩ ᱦᱚᱸ ᱚᱲᱟᱜ ᱥᱮᱫ ᱠᱚ ᱦᱤᱡᱩᱜ ᱠᱟᱱᱟ ᱚᱲᱟᱜ ᱨᱮ ᱡᱟᱦᱟᱸ ᱛᱤᱱᱟᱹᱜ ᱜᱮ ᱦᱩᱲᱩ ᱠᱚ ᱢᱮᱱᱟᱜᱼᱟ ᱪᱟᱣᱞᱮ ᱠᱚ ᱢᱮᱱᱟᱜᱼᱟ ᱚᱱᱟ ᱡᱚᱢ ᱠᱟᱛᱮᱫ ᱠᱚ ᱛᱟᱦᱮᱱ ᱠᱟᱱᱟ ᱟᱨ ᱦᱚᱲᱠᱚ ᱟᱹᱰᱤ ᱮᱸᱴᱠᱮᱴᱚᱬᱮ ᱨᱮ ᱢᱮᱱᱟᱜ ᱠᱚᱣᱟ ᱵᱤᱨᱼᱵᱩᱨᱩ ᱯᱷᱟᱸᱫᱟᱭᱮᱱ ᱠᱷᱟᱹᱛᱤᱨ ᱵᱤᱨ ᱥᱮᱫ ᱪᱮᱫ ᱦᱚᱸ ᱵᱟᱹᱱᱩᱜ ᱛᱮ ᱵᱤᱨ ᱨᱮᱱ ᱡᱟᱱᱣᱟᱨ ᱠᱚᱦᱚᱸ ᱟᱹᱛᱩ ᱫᱤᱥᱚᱢ ᱠᱚ ᱦᱤᱡᱩᱜ ᱠᱟᱱᱟ